ᱦᱮᱸ ᱟᱵᱚᱣᱟᱜ ᱜᱟᱞᱢᱟᱨᱟᱣ ᱫᱚ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱪᱮᱬᱮ ᱡᱟᱦᱟᱸ ᱰᱟᱹᱨ ᱨᱮ ᱟᱵ ᱠᱚᱜᱼᱟ ᱚᱱᱟ ᱫᱚ ᱟᱵ ᱵᱚᱱ ᱞᱟᱹᱭᱟ ᱢᱤᱦᱩ ᱢᱮᱨᱚᱢ ᱫᱚ ᱵᱩᱨᱩᱢ ᱵᱚᱱ ᱢᱮᱛᱟᱭᱟ ᱢᱟᱹᱱᱢᱤ ᱫᱚ ᱫᱩᱲᱩᱵ ᱠᱚᱜ ᱵᱚᱱ ᱢᱮᱛᱟᱭᱟ ᱵᱟᱞᱟᱥᱟᱠᱷᱟ ᱵᱚᱱ ᱨᱚᱯᱚᱲᱟ ᱦᱤᱡᱩᱜ ᱨᱮ ᱥᱮᱱᱚᱜ ᱨᱮ ᱫᱩᱨᱮ ᱫᱮᱞᱟᱨᱮ ᱟᱯᱮ ᱟᱞᱮ ᱫᱮᱞᱟ ᱫᱩᱲᱩᱵ ᱯᱮ ᱫᱮᱞᱟ ᱵᱚᱞᱚᱱ ᱯᱮ ᱟᱵᱚᱣᱟᱜ ᱫᱚ ᱚᱱᱠᱟ ᱟᱨ ᱤᱧ ᱫᱚ ᱚᱱᱟ ᱠᱚ ᱟᱹᱰᱤ ᱨᱟᱹᱥᱠᱟᱹᱧ ᱢᱮᱛᱟᱜᱼᱟ ᱟᱹᱰᱤ ᱯᱷᱨᱛᱤ ᱟᱹᱰᱤ ᱢᱚᱸᱡᱽ ᱛᱚ ᱚᱱᱟ ᱵᱮᱣᱦᱟᱨ ᱠᱚᱫᱚ ᱢᱚᱸᱡᱽᱜᱮ ᱟᱵᱚ ᱥᱟᱱᱛᱟᱲ ᱟᱹᱨᱤ ᱫᱚ ᱡᱚᱛᱚᱱᱟᱜ ᱜᱮ ᱡᱩᱫᱟᱹ ᱡᱩᱫᱟᱹ ᱜᱮᱭᱟ ᱫᱤᱠᱩ ᱥᱚᱸᱜᱮ ᱫᱚ ᱢᱤᱫᱴᱮᱡ ᱦᱚᱸ ᱵᱟᱝ ᱢᱮᱥᱟᱞᱚᱜᱼᱟ ᱛᱚ ᱚᱱᱮ ᱠᱚ ᱛᱤᱱᱟᱹᱜ ᱱᱟᱯᱟᱭ ᱛᱤᱱᱟᱹᱜ ᱢᱚᱡᱽ ᱱᱩᱭ ᱡᱮᱢᱚᱱ ᱤᱧ ᱥᱩᱨ ᱨᱮ ᱢᱤᱫᱴᱮᱱ ᱥᱮᱛᱟ ᱩᱱᱤ ᱫᱚᱭ ᱵᱩᱨᱩᱢ ᱠᱟᱱᱟ ᱟᱨ ᱢᱮᱨᱚᱢ ᱠᱚᱫᱚᱠᱚ ᱟᱹᱛᱤᱧ ᱠᱟᱱᱟ ᱟᱹᱛᱤᱧ ᱜᱷᱟᱹᱲᱤᱡ ᱫᱚ ᱟᱹᱛᱤᱧ ᱫᱩᱲᱩᱵ ᱜᱷᱟᱹᱲᱤᱡ ᱫᱚ ᱫᱩᱲᱩᱵ ᱵᱚᱱ ᱢᱮᱛᱟᱜᱼᱟ ᱤᱱᱟᱹ ᱠᱚᱜᱮ ᱟᱹᱰᱤ ᱯᱷᱩᱨᱛᱤ ᱨᱮᱱᱟᱜ ᱟᱹᱰᱤ ᱢᱚᱡᱽ ᱤᱧ ᱫᱚ ᱚᱱᱟ ᱠᱚᱫᱚ ᱟᱹᱰᱤ ᱨᱟᱹᱥᱠᱟᱹ ᱡᱤᱱᱤᱥ ᱠᱟᱛᱷᱟᱧ ᱢᱮᱛᱟᱜᱼᱟ